ᱟᱞᱮ ᱯᱚᱱᱚᱛ ᱨᱮ ᱵᱟᱥ ᱟᱨ ᱴᱨᱮᱱ ᱨᱮᱭᱟᱜ ᱫᱚ ᱥᱚᱢᱚᱥᱥᱟ ᱫᱚ ᱵᱟᱱᱩᱜᱼᱟ ᱪᱮᱫᱟᱜ ᱠᱤ ᱱᱚᱸᱰᱮ ᱫᱚ ᱥᱚᱵᱥᱚᱢᱚᱭ ᱜᱮ ᱮᱵᱮᱞᱮᱵᱮᱞ ᱜᱮ ᱵᱟᱥ ᱠᱚ ᱴᱨᱮᱱ ᱠᱚ ᱢᱮᱱᱟᱜᱼᱟ ᱡᱟᱦᱟᱸᱜᱮ ᱡᱟᱦᱟᱸᱞᱮᱠᱟ ᱡᱳᱜᱟᱡᱳᱜᱽ ᱵᱮᱵᱚᱥᱛᱷᱟ ᱦᱚᱸ ᱢᱟᱱᱮ ᱢᱤᱫ ᱜᱷᱟᱲᱤᱡ ᱛᱮ ᱦᱟᱸᱰᱮ ᱱᱟᱰᱮᱢ ᱪᱟᱞᱟᱣ ᱫᱟᱲᱮᱭᱟᱜᱼᱟ ᱡᱚᱛᱚ ᱠᱤᱪᱷᱩ ᱜᱮ ᱵᱮᱵᱚᱥᱛᱷᱟ ᱠᱚᱨᱟ ᱢᱮᱱᱟᱜᱼᱟ ᱥᱚᱨᱠᱟᱨ ᱟᱹᱰᱤ ᱢᱚᱸᱡᱽ ᱠᱚ ᱠᱟᱹᱢᱤᱭᱮᱫᱟ ᱵᱟᱥ ᱟᱨ ᱴᱨᱮᱱ ᱵᱷᱟᱹᱜᱤ ᱜᱮᱠᱚ ᱪᱟᱹᱞᱩᱭᱮᱫᱟ ᱦᱟᱸᱜ ᱢᱟᱱᱮ ᱠᱚᱢ ᱯᱩᱭᱥᱟ ᱛᱮ ᱵᱷᱟᱹᱜᱤ ᱠᱚ ᱥᱟᱨᱵᱷᱤᱥᱤᱝ ᱮᱫᱟ